ᱦᱮᱲᱮᱢ ᱞᱟᱹᱰᱩ ᱠᱚᱫᱚ ᱪᱤᱱᱤ ᱟᱨ ᱜᱩᱲ ᱠᱚ ᱢᱮᱥᱟ ᱠᱟᱛᱮᱫ ᱠᱚ ᱵᱮᱱᱟᱣᱟ ᱚᱱᱟᱛᱮ ᱚᱱᱟ ᱫᱚ ᱡᱚᱢ ᱨᱮ ᱦᱮᱲᱮᱢ ᱜᱮ ᱵᱩᱡᱷᱟᱹᱜᱼᱟ ᱦᱮᱲᱮᱢ ᱞᱟᱹᱰᱩ ᱠᱚᱫᱚ ᱡᱟᱦᱟᱸ ᱞᱮᱠᱟ ᱡᱷᱤᱞᱯᱤ ᱜᱚᱡᱟ ᱞᱟᱹᱰᱩ ᱜᱩᱲ ᱯᱤᱴᱷᱟᱹ ᱢᱟᱞᱯᱩᱣᱟ ᱨᱚᱥᱜᱩᱞᱞᱟᱹ ᱪᱤᱱᱤ ᱞᱟᱹᱰᱩ ᱟᱨ ᱚᱱᱠᱟᱜᱮ ᱵᱟᱫᱟᱢ ᱞᱟᱹᱰᱩ ᱠᱷᱟᱹᱡᱟᱹᱲᱤ ᱱᱚᱝᱠᱟ ᱜᱮ ᱟᱹᱰᱤ ᱜᱟᱱ ᱞᱟᱹᱰᱩ ᱢᱮᱱᱟᱜᱼᱟ ᱡᱟᱦᱟᱸ ᱡᱚᱢ ᱨᱮ ᱟᱹᱰᱤ ᱦᱮᱲᱮᱢ ᱜᱮ ᱵᱩᱡᱷᱟᱹᱜᱼᱟ ᱟᱨ ᱦᱮᱲᱮᱢ ᱛᱟᱦᱮᱱᱟ